ᱦᱮᱸ ᱦᱮᱸ ᱴᱮᱞᱟᱨ ᱠᱟᱱᱟ ᱢᱤᱫᱴᱮᱱ ᱢᱟᱹᱭ ᱮᱢᱱᱤ ᱥᱩᱫᱷᱩ ᱥᱮᱞᱟᱭ ᱮᱢ ᱪᱟᱯᱟᱣ ᱦᱚᱪᱚᱭ ᱛᱟᱢᱟ ᱦᱮᱸ ᱦᱮᱸ ᱥᱟᱹᱲᱤ ᱨᱮᱭᱟᱜ ᱯᱷᱚᱞᱥ ᱞᱟᱜᱟᱣ ᱫᱚ ᱠᱤᱱᱛᱩ ᱢᱳᱴᱟᱢᱩᱴᱤ ᱯᱚᱧᱪᱟᱥ ᱴᱟᱠᱟᱧ ᱦᱟᱛᱟᱣᱟ ᱚᱱᱟ ᱫᱚ ᱠᱤᱪᱷᱩᱴᱟ ᱦᱮᱸ ᱛᱳᱢᱟᱨ ᱟᱨᱠᱤ ᱚᱱᱟ ᱪᱮᱛᱟᱱ ᱥᱮᱫ ᱫᱚ ᱦᱮᱢ ᱥᱮᱞᱟᱭ ᱦᱩᱭᱩᱜ ᱛᱤᱧᱟ ᱟᱨ ᱵᱮᱞᱟᱩᱡ ᱥᱮᱞᱟᱭ ᱠᱷᱟᱴᱟᱣ ᱠᱷᱟᱡ ᱫᱚ ᱫᱚᱥ ᱴᱟᱠᱟ ᱥᱟᱭᱟ ᱯᱚᱱᱮᱨᱚ ᱴᱟᱠᱟ ᱦᱮᱸ ᱦᱮᱸ ᱠᱟᱨᱚᱱ ᱤᱧ ᱦᱚᱛᱚ ᱥᱟᱨᱟᱫᱤᱱ ᱫᱩᱲᱩᱵ ᱦᱩᱭᱩᱜ ᱠᱟᱱ ᱛᱤᱧᱟ ᱡᱟ ᱡᱤᱱᱤᱥ ᱨᱮᱭᱟᱜ ᱫᱟᱢ ᱵᱟᱲᱦᱟᱜ ᱠᱟᱱᱟ ᱫᱚᱥ ᱴᱟᱠᱟ ᱫᱚ ᱪᱮᱫ ᱠᱟᱱᱟ ᱦᱮᱸ ᱵᱮᱥ ᱴᱷᱤᱠ ᱜᱮᱭᱟ ᱛᱟᱦᱚᱞᱮ ᱢᱤᱫ ᱥᱚᱝᱜᱮᱛᱮ ᱦᱮᱡ ᱠᱟᱛᱮᱜ ᱯᱟᱸᱪ ᱫᱚᱥ ᱴᱟᱠᱟ ᱠᱚᱢ ᱵᱮᱥᱤ ᱞᱮᱠᱟ ᱦᱮᱸ ᱦᱮᱸ ᱦᱮᱸ ᱛᱟᱦᱞᱮ ᱴᱷᱤᱠ ᱜᱮᱭᱟ ᱮᱠᱷᱚᱱ ᱦᱤᱱᱟᱹᱧ ᱜᱮᱭᱟ ᱦᱮᱸ ᱱᱤᱛᱚᱜ ᱦᱤᱱᱟᱹᱧ ᱜᱮᱭᱟ ᱦᱮᱸ ᱵᱮᱥ